ᱥᱟᱱᱛᱟᱞᱤ ᱯᱟᱹᱨᱥᱤ ᱫᱚ ᱟᱹᱰᱤ ᱥᱚᱨᱮᱥ ᱜᱮᱭᱟ ᱟᱨ ᱥᱟᱶᱦᱮᱫ ᱚᱱᱚᱬᱦᱮ ᱫᱚ ᱮᱴᱟᱜ ᱠᱚ ᱨᱮᱭᱟᱜ ᱮᱴᱟᱜ ᱜᱟᱛᱟᱠ ᱨᱮᱱ ᱢᱟᱹᱱᱢᱤ ᱠᱚ ᱥᱮ ᱦᱚᱲ ᱠᱚᱦᱚᱸ ᱠᱚ ᱵᱮᱵᱚᱦᱟᱨᱮᱫ ᱠᱟᱱ ᱜᱮᱭᱟ ᱡᱮᱞᱮᱠᱟ ᱦᱟᱴ ᱵᱟᱴ ᱮᱢᱟᱱ ᱨᱮ ᱵᱮᱵᱽᱥᱟ ᱠᱚ ᱫᱩᱲᱩᱵ ᱠᱟᱱᱟ ᱚᱸᱰᱮ ᱦᱚᱸ ᱢᱤᱫ ᱵᱟᱨ ᱥᱟᱱᱛᱟᱲᱤ ᱛᱮᱜᱮ ᱨᱚᱲ ᱠᱟᱛᱮᱫ ᱟᱠᱚᱣᱟᱜ ᱵᱮᱵᱽᱥᱟ ᱠᱚ ᱪᱟᱞᱟᱣᱮᱫ ᱠᱟᱱᱟ ᱟᱨ ᱢᱤᱫ ᱵᱟᱨ ᱵᱮᱵᱽᱥᱟ ᱠᱚᱵᱚᱱ ᱧᱮᱞ ᱠᱚᱠᱷᱟᱡ ᱟᱹᱛᱩ ᱴᱚᱞᱟ ᱫᱚ ᱵᱮᱵᱽᱥᱟ ᱞᱟᱹᱜᱤᱫ ᱠᱚ ᱦᱤᱡᱩᱜ ᱠᱟᱱᱟ ᱟᱨ ᱠᱚ ᱟᱵᱚᱣᱟᱜ ᱥᱟᱱᱛᱟᱞᱤ ᱯᱟᱹᱨᱥᱤ ᱛᱮᱜᱮ ᱨᱚᱲ ᱠᱟᱛᱮᱫ ᱩᱱᱠᱩ ᱟᱠᱚᱣᱟᱜ ᱵᱟᱹᱱᱤᱡᱽ ᱵᱮᱯᱟᱨ ᱠᱚ ᱪᱟᱞᱟᱣᱮᱫ ᱠᱟᱱᱟ ᱟᱨ ᱮᱴᱟᱜ ᱜᱟᱛᱟᱠ ᱨᱮᱱ ᱢᱟᱹᱱᱢᱤ ᱠᱚᱦᱚᱸ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩ ᱪᱤᱠᱤ ᱚᱞ ᱥᱚᱫᱚᱨᱟᱜ ᱵᱚᱱ ᱛᱟᱦᱮᱸᱫ ᱚᱱᱟ ᱪᱤᱠᱤᱛᱮ ᱯᱟᱲᱦᱟᱜ ᱞᱟᱹᱜᱤᱫ ᱦᱚᱸ ᱟᱹᱰᱤ ᱨᱟᱹᱥᱠᱟᱹ ᱠᱚ ᱵᱩᱡᱷᱟᱹᱣᱮᱫ ᱠᱟᱱᱟ ᱟᱨ ᱟᱵᱚᱣᱟᱜ ᱱᱚᱣᱟ ᱥᱟᱱᱛᱟᱞᱤ ᱯᱟᱹᱨᱥᱤ ᱨᱮᱱᱟᱜ ᱥᱤᱵᱤᱞ ᱠᱚ ᱵᱟᱰᱟᱭ ᱫᱟᱲᱮᱭᱟᱜ ᱠᱟᱱᱟ ᱟᱫᱚ ᱚᱱᱟ ᱤᱭᱟᱹ ᱛᱤᱧ ᱢᱮᱱ ᱠᱮᱫᱼᱟ ᱮᱴᱟᱜ ᱠᱚᱨᱮᱭᱟᱝ ᱵᱷᱟᱹᱜᱤ ᱦᱚᱸ ᱵᱮᱵᱚᱦᱟᱨᱚᱜ ᱠᱟᱱ ᱜᱮᱭᱟ